ᱤᱧ ᱢᱤᱫ ᱦᱚᱲ ᱴᱷᱮᱱᱤᱧ ᱠᱟᱹᱢᱤ ᱞᱮᱫᱼᱟ ᱟᱭᱢᱟᱫᱤᱱ ᱛᱚ ᱩᱱᱤ ᱤᱧ ᱯᱚᱭᱥᱟ ᱠᱚ ᱵᱟᱭ ᱮᱢᱟᱣᱟᱹᱫᱤᱧ ᱛᱟᱦᱮᱱ ᱛᱚ ᱵᱟᱭ ᱮᱢᱟᱣᱟᱹᱫᱤᱧ ᱛᱟᱦᱮᱱ ᱫᱚ ᱤᱧ ᱵᱟᱝ ᱪᱟᱞᱟᱜ ᱛᱤᱧᱟᱹ ᱥᱮ ᱥᱚᱝᱥᱟᱨ ᱤᱧ ᱡᱩᱫᱤ ᱯᱚᱭᱥᱟ ᱵᱟᱭ ᱤᱢᱟᱹᱧᱟ ᱛᱚ ᱤᱧᱟᱹᱜ ᱥᱚᱝᱥᱟᱨ ᱵᱟᱝ ᱪᱟᱞᱟᱜ ᱛᱤᱧᱟᱹ ᱟᱨ ᱟᱭᱢᱟ ᱫᱤᱱᱤᱧ ᱠᱟᱹᱢᱤ ᱞᱮᱫ ᱛᱟᱦᱮᱸᱫ ᱛᱚ ᱤᱧ ᱚᱱᱟ ᱞᱟᱹᱜᱤᱫ ᱪᱟᱞᱟᱣᱱᱟ ᱢᱟᱹᱡᱷᱤ ᱦᱟᱲᱟᱢ ᱴᱷᱮᱱ ᱡᱚᱜᱽ ᱢᱟᱹᱡᱷᱤ ᱴᱷᱮᱱ ᱡᱚᱜᱽ ᱢᱟᱹᱡᱷᱤ ᱴᱷᱮᱱ ᱡᱚᱠᱷᱚᱱᱤᱧ ᱪᱟᱞᱟᱣᱱᱟ ᱪᱟᱞᱟᱣ ᱠᱟᱛᱮᱫ ᱤᱧ ᱞᱟᱹᱭᱟᱭ ᱠᱟᱱᱟ ᱡᱮ ᱟᱢ ᱤᱧ ᱢᱤᱫ ᱦᱚᱲ ᱴᱷᱮᱱᱤᱧ ᱠᱟᱹᱢᱤᱭ ᱠᱟᱫᱟ ᱛᱚ ᱚᱱᱟ ᱠᱟᱹᱢᱤ ᱨᱮᱱᱟᱜ ᱴᱟᱠᱟ ᱤᱧ ᱵᱟᱹᱧ ᱧᱟᱢᱟᱠᱟᱫᱼᱟ ᱤᱧᱟᱹᱜ ᱥᱚᱝᱥᱟᱨ ᱱᱤᱛᱚᱜ ᱵᱟᱝ ᱪᱟᱞᱟᱜ ᱠᱟᱱᱟ ᱛᱚ ᱩᱱᱤ ᱞᱟᱹᱭ ᱫᱤᱭᱟᱹᱧ ᱡᱮ ᱢᱤᱫ ᱵᱟᱨ ᱦᱚᱲ ᱡᱟᱣᱨᱟ ᱠᱚᱢ ᱟᱨ ᱡᱟᱣᱨᱟ ᱠᱟᱛᱮᱫ ᱱᱩᱭ ᱠᱟᱹᱴᱤᱡ ᱵᱩᱡᱷᱟᱹᱣᱟᱭ ᱯᱮ ᱱᱤᱭᱟᱹ ᱡᱟᱛᱮ ᱤᱧᱟᱹᱜ ᱵᱮᱛᱚᱱ ᱡᱟᱛᱮᱭ ᱮᱢᱟ ᱠᱟᱹᱛᱤᱧ ᱢᱟᱭ ᱛᱚ ᱩᱱᱤ ᱞᱟᱹᱭᱟᱫ ᱠᱚᱣᱟᱭ ᱢᱟᱹᱡᱷᱤ ᱦᱟᱲᱟᱢᱮ ᱦᱚᱦᱚ ᱠᱮᱫᱼᱟ ᱦᱚᱦᱚ ᱠᱟᱛᱮᱫᱼᱮ ᱡᱟᱣᱨᱟ ᱠᱮᱫ ᱠᱚᱣᱟᱭ ᱟᱨ ᱡᱟᱣᱨᱟ ᱠᱟᱛᱮᱫ ᱡᱷᱚᱛᱚ ᱠᱚᱛᱮ ᱠᱚ ᱞᱟᱹᱭ ᱞᱟᱹᱭ ᱵᱩᱴᱟᱹᱣᱟᱫᱮᱭᱟ ᱡᱮ ᱱᱩᱭᱟᱜ ᱴᱟᱠᱟ ᱫᱚ ᱮᱢ ᱠᱟᱛᱟᱭ ᱢᱮ ᱵᱟᱠᱷᱟᱱ ᱫᱚ ᱩᱱᱤᱭᱟᱜ ᱥᱚᱝᱥᱟᱨ ᱵᱟᱝ ᱪᱟᱞᱟᱜ ᱠᱟᱱ ᱛᱟᱭᱟ ᱛᱚ ᱩᱱᱤ ᱤᱧ ᱮᱢᱟᱣ ᱫᱤᱧᱟᱭ ᱮᱢᱟᱣᱫᱤᱧ ᱠᱷᱟᱱ ᱩᱱᱤ ᱡᱚᱛᱚ ᱠᱚᱛᱮ ᱠᱚ ᱵᱩᱡᱷᱟᱹᱣᱟᱫᱮᱭᱟ ᱛᱚ ᱴᱟᱠᱟ ᱫᱚ ᱤᱧᱟᱹᱜ ᱮᱢᱟᱣᱫᱤᱧᱟ